ᱡᱚᱦᱟᱨ ᱡᱚᱦᱟᱨ ᱦᱮᱸ ᱚᱠᱟ ᱠᱟᱱᱟ ᱦᱮᱸ ᱦᱮᱸ ᱚᱻ ᱟᱫᱚ ᱚᱱᱟᱦᱟᱜ ᱪᱮᱫ ᱨᱮᱱᱟᱜ ᱯᱷᱤ ᱫᱚᱦᱟᱜ ᱚᱱᱠᱟᱫᱚ ᱦᱟᱜ ᱯᱚᱱᱨᱚ ᱦᱟᱡᱟᱨ ᱢᱮᱱᱟᱜᱼᱟ ᱠᱚᱢᱯᱞᱤᱴ ᱦᱟᱜ

ᱦᱳᱭ ᱢᱟᱱᱮ ᱡᱚᱛᱚ ᱠᱚᱢᱯᱞᱤᱴ ᱦᱟᱜ ᱟᱨ ᱪᱮᱫ ᱫᱚᱦᱟᱜ ᱥᱚᱯᱛᱟᱨᱮ ᱯᱩᱱ ᱫᱤᱱᱦᱟᱜ ᱦᱚᱸ ᱥᱚᱯᱛᱟᱨᱮ ᱯᱩᱱᱫᱤᱱ ᱟᱨ ᱚᱱᱟ ᱪᱮᱞᱮ ᱠᱚ ᱟᱨ ᱠᱳᱨᱥ ᱫᱚᱦᱟᱜ ᱯᱮ ᱪᱟᱸᱫᱳ ᱨᱮᱱᱟᱜ ᱠᱳᱨᱥ ᱠᱟᱱᱟ ᱯᱮ ᱪᱟᱸᱫᱳ ᱨᱮᱱᱟᱜ ᱠᱳᱨᱥ ᱠᱟᱱᱟ ᱟᱨ ᱢᱟᱱᱮ ᱪᱟᱸᱫᱳ ᱨᱮ ᱢᱤᱫ ᱫᱷᱟᱣ ᱚᱱᱮᱼᱚᱱᱟ ᱦᱩᱭᱩᱜᱼᱟ ᱢᱟᱱᱮᱦᱟᱜ ᱴᱮᱥ ᱦᱩᱭᱩᱜᱼᱟ ᱛᱤᱱᱟᱹᱜ ᱜᱟᱱ ᱦᱳᱭ ᱦᱳᱭ ᱚᱱᱟ ᱠᱮᱹᱞᱟᱥ ᱦᱚᱸ ᱦᱩᱭᱩᱜᱼᱟ ᱱᱚᱰᱮ ᱨᱩᱢ ᱨᱮ ᱠᱮᱹᱞᱟᱥ ᱦᱩᱭᱩᱜᱼᱟ ᱛᱷᱤᱭᱳᱨᱤ ᱠᱞᱟᱥ ᱦᱩᱭᱩᱜᱼᱟ ᱚᱱᱟᱯᱚᱨ ᱰᱨᱟᱭᱵᱷᱤᱝ ᱢᱟᱱᱮ ᱪᱟᱞᱟᱜᱼᱟ ᱰᱟᱺᱦᱤ ᱨᱮ ᱯᱷᱟᱥᱴ ᱫᱚ ᱦᱳᱭ ᱛᱟᱯᱚᱨ ᱚᱱᱟ ᱟᱫᱚ ᱫᱚ ᱴᱟᱭᱢᱤᱝ ᱚᱱᱠᱟᱫᱚ ᱥᱴᱩᱰᱮᱱᱴ ᱫᱚᱢᱮ ᱢᱮᱱᱟᱜ ᱠᱚᱣᱟ ᱟᱫᱚ ᱱᱟᱣᱟ ᱱᱟᱣᱟ ᱵᱮᱪ ᱜᱮᱞᱤᱧ ᱠᱷᱩᱞᱟᱹᱣ ᱟᱠᱟᱫᱟ ᱢᱤᱫᱴᱮᱱ ᱟᱫᱚ ᱚᱱᱟ ᱵᱮᱪ ᱨᱮᱜᱮ ᱦᱤᱡᱩᱜᱢᱮ ᱱᱮᱜᱼᱮ ᱟᱨᱚᱢᱵᱷᱚᱜ ᱞᱟᱹᱜᱤᱫ ᱦᱟᱜ ᱱᱤᱭᱟᱹ ᱦᱤᱡᱩᱜᱠᱟᱱ ᱥᱚᱯᱛᱟᱨᱮᱜᱮ ᱥᱚᱯᱛᱟᱨᱮ ᱦᱟᱜ ᱟᱫᱚ ᱦᱳᱭ ᱟᱫᱚ ᱛᱚᱵᱮ ᱜᱟᱯᱟᱼᱢᱮᱭᱟᱝ ᱦᱤᱡᱩᱜᱵᱮᱱ ᱢᱤᱫ ᱫᱤᱱ ᱮᱰᱢᱤᱥᱚᱱᱚᱜᱵᱤᱱ ᱟᱫᱚ ᱟᱫᱚ ᱮᱰᱢᱤᱥᱚᱱ ᱫᱚ ᱦᱟᱜ ᱚᱱᱟᱠᱫᱚ ᱦᱟᱜ ᱯᱟᱪ ᱦᱟᱡᱟᱨ ᱦᱟᱜ ᱮᱦᱚᱵᱨᱮ ᱟᱫᱚ ᱚᱱᱛᱮᱦᱟᱜ ᱪᱮᱞᱮᱠᱚ ᱯᱟᱪ ᱦᱟᱡᱟᱨ ᱠᱟᱛᱮ ᱦᱟᱜ ᱡᱟᱦᱟᱸ ᱪᱟᱸᱫᱳᱵᱤᱱ ᱮᱢᱟᱦᱟᱜ ᱚᱱᱟ ᱚᱱᱟ ᱪᱟᱸᱫᱳᱫᱚ ᱦᱟᱜ ᱚᱱᱟᱛᱮ ᱦᱟᱜ ᱚᱱᱟ ᱮᱰᱢᱤᱥᱚᱱ ᱯᱩᱭᱥᱟᱹᱛᱮᱜᱮ ᱟᱨ ᱫᱟᱨᱟᱭ ᱪᱟᱸᱫᱳᱣᱟᱜ ᱯᱟᱪ ᱦᱟᱡᱟᱨ ᱟᱨ ᱟᱨ ᱫᱟᱨᱟᱭ ᱪᱟᱸᱫᱳ ᱯᱟᱪ ᱦᱟᱡᱟᱨ ᱟᱨ ᱠᱚᱢᱯᱞᱤᱴ ᱤᱱᱟᱹ ᱛᱮᱜᱮ ᱦᱳᱭ ᱛᱚᱵᱮ ᱦᱤᱡᱩᱜᱵᱤᱱ ᱛᱚᱵᱮ ᱜᱟᱯᱟᱼᱢᱮᱭᱟᱝᱜᱮ ᱱᱤᱛᱚᱜ ᱚᱱᱠᱟ ᱦᱟᱜ ᱯᱚᱱᱨᱚᱼᱵᱤᱥ ᱡᱚᱱᱠᱚ ᱮᱰᱢᱤᱥᱚᱱ ᱜᱚᱫ ᱟᱠᱟᱱᱟ ᱟᱫᱚ ᱟᱫᱚᱦᱟᱜ ᱢᱚᱱᱮᱭᱮᱫᱼᱟᱞᱤᱧ ᱦᱟᱜ ᱱᱤᱭᱟᱹ ᱥᱳᱢᱵᱟᱨ ᱥᱮᱫ ᱠᱷᱚᱱᱟᱜᱮᱞᱤᱧ ᱯᱷᱳᱱ ᱟᱠᱚᱣᱟ ᱡᱚᱛᱚᱞᱤᱧ ᱦᱚᱦᱚᱣᱟᱠᱚᱣᱟ ᱦᱟᱜ ᱦᱳᱭ ᱛᱚ ᱜᱟᱯᱟ ᱥᱮᱫ ᱜᱮ ᱦᱤᱡᱩᱜᱵᱤᱱ ᱛᱚᱵᱮ ᱦᱮᱸ ᱴᱷᱤᱠ ᱜᱮᱭᱟ